ᱫᱤᱥᱚᱢ ᱠᱷᱚᱵᱚᱨ ᱫᱚ ᱟᱵᱚ ᱟᱹᱰᱤ ᱜᱟᱱ ᱥᱩᱵᱤᱫᱷᱟ ᱦᱮᱡ ᱮᱱᱟ ᱱᱤᱛᱳᱜ ᱵᱟᱰᱟᱭᱚᱜ ᱞᱟᱹᱜᱤᱫ ᱴᱤᱵᱷᱤ ᱨᱮᱦᱚᱸ ᱵᱚᱱ ᱧᱮᱞ ᱫᱟᱲᱮᱭᱟᱜ ᱠᱟᱱᱟ ᱵᱟᱦᱨᱮ ᱫᱤᱥᱚᱢᱟᱜ ᱱᱤᱭᱩᱡᱽ ᱯᱮᱯᱟᱨ ᱛᱮᱦᱚᱸ ᱦᱤᱡᱩᱜ ᱠᱟᱱᱟ ᱠᱷᱚᱵᱚᱨ ᱟᱨ ᱱᱮᱛᱟᱨᱟᱜ ᱥᱚᱢᱚᱭ ᱨᱮᱫᱚ ᱯᱷᱳᱱ ᱛᱮᱦᱚᱸ ᱛᱩᱨᱟᱹᱱᱛ ᱠᱷᱚᱵᱚᱨ ᱵᱚᱱ ᱧᱟᱢ ᱫᱟᱲᱮᱭᱟᱜᱼᱟ ᱯᱷᱳᱱ ᱛᱮᱫᱚ ᱱᱤᱛᱳᱜ ᱪᱮᱫ ᱦᱩᱭᱩᱜ ᱠᱟᱱᱟ ᱚᱱᱟ ᱦᱚᱸᱵᱚᱱ ᱧᱮᱞ ᱫᱟᱲᱮᱭᱟᱜᱼᱟ ᱟᱨ ᱠᱷᱚᱵᱚᱨ ᱵᱚᱱ ᱦᱟᱛᱟᱣ ᱫᱟᱲᱮᱭᱟᱜᱼᱟ ᱚᱱᱟᱛᱮ ᱟᱵᱚ ᱵᱟᱦᱨᱮ ᱫᱤᱥᱚᱢ ᱨᱮ ᱡᱟᱦᱟᱱᱟᱜ ᱠᱚ ᱦᱩᱭᱩᱜ ᱠᱟᱱᱟ ᱚᱱᱟ ᱦᱚᱸᱵᱚᱱ ᱵᱟᱰᱟᱭ ᱫᱟᱲᱮᱭᱟᱜᱼᱟ